ᱤᱧ ᱢᱤᱫᱴᱟᱝ ᱚᱱᱚᱬᱦᱮᱧ ᱚᱞ ᱠᱮᱫᱟ ᱪᱮᱫᱟᱜ ᱥᱮ ᱱᱚᱣᱟ ᱦᱚᱸ ᱦᱤᱫᱤᱡ ᱦᱤᱫᱤᱡ ᱛᱤᱧ ᱚᱞ ᱠᱮᱫᱟ ᱪᱮᱫᱟᱜ ᱱᱚᱣᱟ ᱦᱩᱭᱱᱟ ᱪᱮᱫᱟᱜ ᱥᱮ ᱟᱵᱚ ᱢᱟᱹᱱᱢᱤ ᱫᱚ ᱟ ᱰᱤ ᱞᱤᱪᱟ ᱲ ᱜᱮᱠᱚ ᱢᱚᱱᱮ ᱵᱚᱱᱟ ᱪᱮᱫᱟᱜ ᱥᱮ ᱫᱤᱠᱩ ᱦᱚᱲ ᱫᱚ ᱟ ᱰᱤ ᱪᱮᱛᱟᱱ ᱨᱮᱠᱚ ᱢᱚᱱᱮᱜ ᱟ ᱟᱵᱚ ᱫᱚ ᱟ ᱰᱤ ᱞᱤᱪᱟ ᱲ ᱜᱮᱠᱚ ᱢᱚᱱᱮ ᱵᱚᱱᱟ ᱪᱮᱫᱟᱜ ᱥᱮ ᱟᱵᱚ ᱫᱚ ᱦᱚᱲ ᱠᱷᱟᱹᱛᱤᱨ ᱛᱮ ᱚᱱᱟ ᱦᱚᱛᱮᱡ ᱛᱮ ᱡᱮᱢᱚᱱ ᱵᱟᱢᱵᱽᱲᱮ ᱠᱚ ᱟᱵᱚ ᱧᱮᱞ ᱛᱮ ᱪᱷᱩᱵᱤᱼᱪᱷᱩᱵᱤ ᱟᱠᱚ ᱱᱚᱣᱟ ᱜᱮ ᱢᱮᱱᱠᱷᱟᱱ ᱪᱮᱫᱟᱜ ᱱᱚᱝᱠᱟᱱ ᱫᱩᱠ ᱠᱟᱛᱮ ᱡᱟᱦᱟᱱ ᱫᱩᱠ ᱚᱱᱟ ᱥᱟᱛᱟᱢ ᱢᱮᱱᱟᱜ ᱟ ᱡᱟᱦᱟᱸ ᱟᱵᱚ ᱵᱷᱟᱨᱚᱛ ᱨᱮ ᱵᱚᱱ ᱢᱮᱱᱛᱮ ᱢᱚᱱᱮᱜ ᱠᱟᱱᱟ ᱚᱱᱟ ᱫᱚ ᱦᱩᱭᱩᱜ ᱠᱟᱱᱟ ᱰᱟ ᱱ ᱰᱟ ᱯᱟ ᱱ ᱱᱤᱭᱟᱹ ᱪᱮᱫᱟᱜ ᱥᱮ ᱵᱤᱜᱽᱜᱟᱱ ᱠᱚ ᱞᱮᱠᱟᱛᱮ ᱞᱟ ᱭ ᱟᱠᱚ ᱰᱟ ᱱ ᱢᱟ ᱵᱟᱹᱱᱩᱜ ᱠᱚ ᱢᱮᱱᱠᱷᱟᱱ ᱟᱵᱚ ᱥᱚᱢᱟᱡᱽ ᱨᱮ ᱟᱵᱚ ᱦᱚᱲ ᱫᱚᱵᱚᱱ ᱢᱮᱱᱟ ᱢᱮᱱᱟᱜ ᱠᱚᱣᱟ ᱪᱮᱫᱟᱜ ᱥᱮ ᱵᱤᱜᱽᱜᱟᱱ ᱫᱚᱠᱚ ᱢᱚᱱᱮᱭᱟ ᱱᱚᱣᱟ ᱫᱚ ᱰᱟ ᱱ ᱫᱚ ᱵᱟᱱᱩᱜ ᱠᱚᱣᱟ ᱠᱤᱱᱛᱩ ᱟᱵᱚ ᱦᱚᱲᱟᱜ ᱢᱚᱱᱮ ᱨᱮᱫᱚ ᱱᱚᱣᱟ ᱫᱚ ᱛᱟᱦᱮᱱ ᱜᱮᱭᱟ ᱪᱮᱫᱟᱜ ᱥᱮ ᱰᱟ ᱱ ᱫᱚ ᱵᱟᱝᱢᱟ ᱢᱮᱱᱟᱜ ᱠᱚᱜᱮ